ᱤᱧ ᱚᱲᱟᱜ ᱠᱚ ᱱᱚᱝᱠᱟ ᱥᱟᱡᱟᱣ ᱥᱟᱱᱟᱧᱟ ᱡᱮᱢᱚᱱ ᱤᱧ ᱡᱟᱦᱟᱱᱟᱜ ᱯᱷᱤᱜᱟᱨ ᱠᱚ ᱵᱷᱤᱛ ᱨᱮ ᱵᱮᱱᱟᱣ ᱠᱟᱛᱮᱫ ᱡᱮᱢᱚᱱ ᱦᱟᱹᱛᱤ ᱥᱟᱫᱚᱢ ᱵᱟᱦᱟ ᱮᱢᱟᱱ ᱛᱮᱭᱟᱜ ᱵᱮᱱᱟᱣ ᱠᱟᱛᱮᱫ ᱚᱲᱟᱜ ᱠᱚ ᱥᱟᱡᱟᱣ ᱥᱟᱯᱲᱟᱣ ᱟᱹᱧ ᱟᱨ ᱡᱮᱢᱚᱱ ᱱᱚᱣᱟ ᱟᱵᱚ ᱥᱟᱱᱛᱟᱲ ᱚᱲᱟᱜ ᱫᱚ ᱵᱷᱤᱛ ᱠᱚ ᱡᱟᱦᱟᱸ ᱞᱮᱠᱟ ᱵᱚᱱ ᱯᱚᱛᱟᱣ ᱯᱚᱛᱟᱣ ᱮᱢᱟᱱ ᱛᱮᱭᱟᱜ ᱟᱹᱰᱤ ᱠᱤᱪᱷᱩ ᱢᱟᱱᱮ ᱟᱵᱚ ᱟᱵᱚ ᱛᱮᱜᱮ ᱟᱵᱚ ᱟᱵᱚ ᱛᱮᱜᱮ ᱚᱲᱟᱜ ᱠᱚᱨᱮ ᱡᱤᱱᱤᱥ ᱯᱷᱤᱱᱤᱥ ᱮᱢᱟᱱ ᱛᱮᱭᱟᱜ ᱵᱚᱱ ᱵᱮᱱᱟᱣ ᱡᱚᱝᱟ ᱚᱱᱟᱛᱮ ᱤᱧᱫᱚ ᱟᱹᱰᱤᱜᱟᱱ ᱚᱱᱠᱟᱱ ᱡᱤᱱᱤᱥ ᱵᱮᱱᱟᱣ ᱥᱟᱱᱟᱧᱟ ᱡᱟᱦᱟᱸ ᱠᱤ ᱟᱵᱚ ᱠᱟᱹᱢᱤ ᱨᱮᱦᱚᱸ ᱞᱟᱜᱟᱜ ᱢᱟ ᱟᱨ ᱧᱮᱞ ᱛᱮᱦᱚᱸ ᱡᱮᱢᱚᱱ ᱥᱚᱵᱷᱟᱜ ᱢᱟ ᱧᱮᱞ ᱡᱚᱝ ᱛᱮᱦᱚᱸ ᱚᱲᱟᱜ ᱠᱚ ᱡᱮᱢᱚᱱ ᱥᱚᱵᱷᱟᱭ ᱢᱟᱭ ᱟᱨ ᱟᱹᱰᱤ ᱠᱤᱪᱷᱩ ᱚᱱᱠᱟᱜᱮ ᱡᱮᱢᱚᱱ ᱡᱟᱦᱟᱸ ᱧᱮᱞ ᱡᱚᱝ ᱛᱮᱦᱚᱸ ᱪᱮᱦᱨᱟ ᱧᱮᱞᱚᱜ ᱢᱟ ᱟᱨ ᱥᱟᱡᱟᱣ ᱥᱟᱯᱲᱟᱣ ᱟᱨ ᱥᱟᱢᱟᱱ ᱠᱚᱦᱚᱸ ᱡᱮᱢᱚᱱ ᱚᱱᱠᱟ ᱡᱮᱢᱚᱱ ᱡᱟᱭᱜᱟ ᱠᱚᱦᱚᱸ ᱠᱚᱢᱮ ᱮᱥᱮᱫ ᱢᱟᱭ ᱟᱨ ᱮᱢᱟᱱ ᱛᱮᱭᱟᱜ ᱡᱮᱢᱚᱱ ᱯᱷᱟᱨᱟᱠ ᱠᱷᱚᱱᱜᱮ ᱧᱮᱞ ᱡᱚᱝ ᱦᱚᱸ ᱪᱮᱦᱨᱟ ᱧᱮᱞ ᱡᱚᱝ ᱟᱨ ᱡᱮᱢᱚᱱ ᱚᱱᱟᱦᱚᱸ ᱠᱟᱹᱢᱤᱨᱮ ᱞᱟᱜᱟᱜ ᱢᱟ ᱚᱱᱠᱟᱱ ᱡᱤᱱᱤᱥ ᱵᱮᱱᱟᱣ ᱥᱟᱱᱟᱣᱟ ᱡᱮᱢᱚᱱ ᱟᱢ ᱢᱟᱫ ᱛᱮ ᱡᱟᱦᱟᱱᱟᱜ ᱥᱟᱢᱟᱱ ᱫᱚᱦᱚ ᱵᱟᱠᱷᱨᱟ ᱭᱟ ᱪᱟᱯᱯᱚᱞ ᱫᱚᱦᱚ ᱵᱟᱠᱷᱨᱟ ᱡᱟᱦᱟᱱᱟᱜ ᱜᱮᱢ ᱵᱮᱱᱟᱣ ᱠᱮᱫᱼᱟ ᱚᱱᱟᱠᱚ ᱮᱢᱟᱱ ᱛᱮᱭᱟᱜ ᱡᱮᱢᱚᱱ ᱥᱟᱢᱟᱱ ᱵᱮᱱᱟᱣ ᱨᱮᱱᱟᱜ ᱢᱤᱫᱴᱟᱝ ᱵᱟᱨᱭᱟ ᱡᱮᱢᱚᱱ ᱧᱮᱞ ᱛᱮᱦᱚᱸ ᱪᱮᱦᱨᱟ ᱧᱮᱞᱚᱜ ᱢᱟ ᱟᱨ ᱵᱮᱱᱟᱣ ᱦᱚᱸ ᱡᱮᱢᱚᱱ ᱡᱟᱦᱟᱱᱟᱜ ᱡᱟᱭᱜᱟ ᱯᱷᱟᱭᱜᱟ ᱮᱢᱟᱱ ᱛᱮᱭᱟᱜ ᱫᱚᱦᱚ ᱡᱚᱝ ᱨᱮᱱᱟᱜ ᱦᱚᱸ ᱛᱟᱦᱮᱱ ᱢᱟ